ᱯᱟᱹᱦᱤᱞ ᱫᱚ ᱡᱟᱦᱟᱸ ᱢᱚᱴᱚᱨ ᱥᱟᱭᱠᱮᱞ ᱥᱮ ᱜᱟᱹᱰᱤ ᱜᱷᱚᱲᱟ ᱱᱚᱝᱠᱟᱜᱮ ᱵᱟᱝ ᱛᱟᱦᱮᱸᱞᱮᱱᱟ ᱩᱱᱫᱚ ᱟᱹᱰᱤᱜᱟᱱ ᱪᱤᱴᱷᱤ ᱯᱚᱛᱨᱚ ᱛᱮᱦᱚᱸ ᱢᱤᱫᱴᱮᱱ ᱪᱟᱞᱟᱜ ᱠᱟᱱ ᱛᱟᱦᱮᱱᱟ ᱥᱮ ᱱᱚᱝᱠᱟ ᱢᱤᱫᱴᱮᱱ ᱛᱟᱲᱟᱢ ᱛᱮ ᱥᱮ ᱥᱟᱭᱠᱮᱞ ᱛᱮ ᱪᱟᱞᱟᱜ ᱜᱟᱱᱚᱜ ᱠᱟᱱ ᱛᱟᱦᱮᱱᱟ ᱱᱚᱝᱠᱟ ᱠᱟᱛᱮᱫ ᱥᱮᱴᱮᱨ ᱜᱟᱱᱚᱜ ᱠᱟᱱ ᱛᱟᱦᱮᱱᱟ ᱡᱤᱣᱤ ᱦᱚᱲᱢᱚ ᱦᱮᱸ ᱚᱱᱟ ᱠᱟᱛᱮᱫ ᱱᱤᱛ ᱫᱚ ᱟᱭᱢᱟ ᱞᱮᱠᱟᱱᱟᱜ ᱜᱟᱹᱰᱤ ᱜᱷᱚᱲᱟ ᱥᱮ ᱪᱟᱨ ᱪᱟᱠᱟ ᱜᱟᱹᱰᱤ ᱵᱟᱨ ᱪᱟᱠᱟ ᱢᱚᱴᱚᱨ ᱥᱟᱭᱠᱮᱞ ᱱᱚᱝᱠᱟᱱᱟᱜ ᱱᱤᱛ ᱫᱚ ᱚᱰᱚᱠ ᱠᱟᱱᱟ ᱩᱱᱡᱚᱦᱚᱜ ᱫᱚ ᱵᱟᱭ ᱛᱟᱦᱮᱸᱠᱟᱱᱟ ᱱᱚᱣᱟ ᱯᱩᱱ ᱪᱟᱠᱟ ᱜᱟᱹᱰᱤ ᱥᱮ ᱵᱟᱨ ᱪᱟᱠᱟ ᱢᱚᱴᱚᱨ ᱥᱟᱭᱠᱮᱞ ᱥᱮ ᱱᱚᱣᱟ ᱩᱰᱟᱹᱜ ᱜᱟᱹᱰᱤ ᱠᱚᱦᱚᱸ ᱥᱮ ᱟᱹᱰᱤᱼᱟᱹᱰᱤ ᱡᱟᱦᱟᱸ ᱛᱟᱲᱟᱛᱟᱹᱲᱤ ᱛᱮ ᱥᱮ ᱪᱟᱬᱮ ᱞᱚᱜᱚᱱ ᱵᱷᱟᱵᱽ ᱠᱟᱛᱮᱫ ᱪᱟᱞᱟᱜ ᱜᱟᱱᱚᱜ ᱠᱟᱱᱟ ᱱᱚᱝᱠᱟᱱᱟᱜ ᱡᱟᱱᱵᱟᱦᱚᱱ ᱥᱮ ᱢᱟᱱᱮ ᱪᱚᱞᱚᱢᱟᱱ ᱡᱤᱱᱤᱥ ᱥᱮ ᱪᱟᱞᱟᱣ ᱛᱟᱲᱟ ᱢᱟᱱᱮ ᱪᱟᱬᱮᱛᱮ ᱪᱟᱞᱟᱣ ᱜᱟᱱᱚᱜᱼᱟ ᱱᱚᱝᱠᱟᱱᱟᱜ ᱡᱤᱱᱤᱥ ᱵᱟᱝ ᱛᱟᱦᱮᱸᱞᱮᱱᱟ